ᱵᱤᱨᱵᱷᱩᱢ ᱦᱚᱱᱚᱛ ᱨᱮᱭᱟᱜ ᱢᱩᱬᱩᱫ ᱞᱟᱠᱪᱟᱨ ᱫᱚ ᱦᱩᱭᱩᱜ ᱠᱟᱱᱟ ᱫᱚᱝ ᱞᱟᱜᱽᱲᱮ ᱵᱟᱦᱟ ᱥᱚᱨᱦᱟᱭ ᱠᱟᱨᱟᱢ ᱱᱚᱝᱠᱟ ᱟᱨᱦᱚᱸ ᱢᱮᱱᱟᱜᱼᱟ ᱟᱨ ᱱᱚᱶᱟ ᱥᱟᱶᱛᱟ ᱨᱮ ᱠᱤᱭᱟᱹ ᱥᱮᱨᱣᱟ ᱠᱚᱫᱚ ᱦᱩᱭᱩᱜ ᱠᱟᱱᱟ ᱵᱟᱯᱞᱟ ᱵᱷᱟᱸᱰᱟᱱ ᱱᱚᱝᱠᱟᱱᱟᱜ ᱮᱢᱟᱱ ᱛᱮᱭᱟᱜ ᱟᱨ ᱦᱚᱲ ᱠᱚᱫᱚ ᱱᱚᱰᱮ ᱟᱭᱢᱟ ᱞᱮᱠᱟᱱ ᱫᱷᱚᱨᱢᱚ ᱫᱷᱚᱨᱚᱢ ᱠᱚ ᱪᱟᱨᱪᱟᱭᱮᱫ ᱠᱟᱱᱟ ᱟᱨ ᱥᱮᱠᱚ ᱥᱮᱞᱮᱫᱚᱜ ᱠᱟᱱᱟ ᱢᱤᱫᱦᱚᱲ ᱵᱤᱫᱮᱥᱤ ᱴᱷᱮᱱ ᱢᱤᱫᱦᱚᱲ ᱵᱤᱫᱮᱥᱤ ᱴᱷᱮᱱ ᱵᱚᱨᱱᱚᱱᱟ ᱞᱮᱠᱷᱟᱱ ᱫᱚ ᱱᱤᱡᱮᱨ ᱠᱟᱞᱪᱟᱨ ᱮᱢ ᱩᱫᱩᱜ ᱞᱮᱠᱷᱟᱱ ᱥᱮ ᱱᱤᱡᱮᱨ ᱠᱟᱞᱪᱟᱨ ᱩᱱᱤ ᱪᱮᱛᱟᱱ ᱨᱮᱢ ᱯᱷᱩᱴᱟᱹᱣ ᱨᱟᱠᱟᱵᱽ ᱞᱮᱠᱷᱟᱱ ᱩᱱᱤ ᱫᱚ ᱚᱱᱟ ᱪᱮᱛᱟᱱ ᱨᱮ ᱵᱩᱡᱷᱟᱹᱣ ᱫᱟᱲᱮᱭᱟᱜᱼᱟ ᱥᱮ ᱚᱱᱟ ᱠᱟᱞᱪᱟᱨ ᱥᱚᱢᱚᱱᱫᱷᱮᱭ ᱵᱩᱡᱷᱟᱹᱣ ᱧᱟᱢᱟ